ᱱᱚᱶᱟ ᱫᱚ ᱡᱷᱟᱲᱜᱨᱟᱢ ᱢᱟᱨᱥᱟᱞ ᱛᱟᱨᱟᱥᱟᱜ ᱵᱳᱭ ᱫᱚᱠᱟᱱ ᱠᱟᱱᱟ ᱠᱤ ᱮᱫ ᱞᱟᱹᱭ ᱮᱫᱟᱞᱤᱧ ᱚᱞ ᱪᱤᱠᱤ ᱵᱳᱭ ᱧᱟᱢᱚᱜᱼᱟ ᱠᱤ ᱠᱟᱹᱴᱤᱡ ᱠᱟᱹᱴᱤᱡ ᱢᱟᱹᱭ ᱵᱟᱵᱤ ᱛᱟᱠᱚ ᱞᱟᱹᱜᱤᱫ ᱚᱱᱟ ᱞᱤᱧ ᱠᱷᱚᱡᱚᱜ ᱠᱟᱱᱟ ᱟᱪᱪᱷᱟ ᱛᱟᱦᱚᱞᱮ ᱦᱳᱭ ᱛᱟᱦᱚᱞᱮ ᱞᱟᱹᱭᱟᱞᱤᱧ ᱵᱤᱱ ᱛᱤᱥ ᱠᱚᱛᱮ ᱞᱤᱧ ᱪᱟᱞᱟᱜᱼᱟ ᱮᱸᱰᱮ ᱠᱷᱟᱱ ᱚᱱᱠᱟ ᱜᱮ ᱟᱹᱜᱩ ᱫᱚᱦᱚ ᱠᱟᱜ ᱵᱤᱱ ᱟᱫᱚ ᱞᱤᱧ ᱪᱟᱞᱟᱜ ᱛᱮᱞᱤᱧ ᱟᱹᱜᱩᱭᱟ ᱦᱳᱭ ᱦᱳᱭ ᱛᱟᱦᱚᱞᱤᱧ ᱪᱟᱞᱟᱜᱼᱟ ᱟᱫᱚ ᱞᱤᱧ ᱟᱹᱜᱩᱭᱟ ᱦᱳᱭ